ᱠᱷᱚᱵᱚᱨ ᱠᱟᱜᱚᱡᱽ ᱟᱨ ᱡᱟᱦᱟᱸ ᱵᱷᱤᱰᱭᱳ ᱠᱚᱨᱮ ᱠᱚ ᱮᱢᱟ ᱢᱳᱴᱟᱢᱩᱴᱤ ᱡᱮᱢᱚᱱ ᱱᱤᱭᱟᱹ ᱴᱤᱵᱷᱤᱨᱮ ᱴᱤᱵᱷᱤ ᱨᱮᱫᱚ ᱡᱟᱦᱟᱸ ᱥᱟᱹᱨᱤ ᱜᱷᱚᱴᱚᱱᱟ ᱠᱟᱱᱟ ᱚᱱᱟ ᱫᱚ ᱠᱤᱱᱛᱩ ᱩᱫᱩᱜ ᱞᱟᱹᱠᱛᱤ ᱠᱟᱱᱟ ᱟᱨ ᱡᱟᱦᱟᱸ ᱱᱤᱭᱩᱥ ᱯᱮᱯᱟᱨ ᱨᱮᱠᱚ ᱮᱢᱟ ᱡᱟᱦᱟᱸᱴᱟᱜ ᱚᱱᱟᱦᱚᱸ ᱛᱤᱭᱳᱜᱚᱜ ᱠᱟᱱ ᱜᱮᱭᱟ ᱵᱟᱝ ᱢᱮᱱᱛᱮ ᱫᱚ ᱵᱟᱝ ᱠᱤᱱᱛᱩ ᱟᱹᱰᱤᱜᱟᱱ ᱜᱮ ᱠᱤᱪᱷᱩ ᱫᱚ ᱮᱲᱮ ᱠᱟᱛᱷᱟ ᱦᱚᱸᱠᱚ ᱞᱟᱹᱭ ᱜᱮᱭᱟ ᱥᱮ ᱴᱤᱵᱷᱤ ᱨᱮᱦᱚᱸ ᱮᱲᱮ ᱠᱟᱛᱷᱟ ᱠᱚ ᱞᱟᱹᱭᱟ ᱠᱤᱱᱛᱩ ᱵᱟᱝ ᱯᱟᱹᱛᱭᱟᱹᱣ ᱦᱚᱸ ᱯᱟᱹᱛᱭᱟᱹᱣ ᱜᱮ ᱠᱤᱱᱛᱩ ᱱᱚᱝᱠᱟ ᱮᱲᱮ ᱠᱟᱛᱷᱟ ᱠᱚ ᱡᱮᱢᱚᱱ ᱟᱞᱚ ᱠᱚ ᱱᱤᱭᱩᱡᱽ ᱢᱟ ᱵᱟᱝᱠᱷᱟᱱ ᱫᱚ ᱮᱲᱮ ᱠᱟᱛᱷᱟ ᱛᱮᱜᱮ ᱫᱤᱥᱚᱢ ᱦᱚᱸ ᱯᱟᱹᱞᱴᱤᱜ ᱠᱟᱱ ᱛᱟᱵᱚᱱᱟ ᱥᱮ ᱩᱞᱴᱟᱹᱜ ᱠᱟᱱᱟ ᱡᱟᱛᱮ ᱡᱟᱦᱟᱱᱟᱜ ᱠᱚ ᱠᱚ ᱮᱢᱟ ᱥᱮᱠᱚ ᱱᱤᱭᱩᱡᱟ ᱚᱱᱟ ᱠᱚᱫᱚ ᱡᱮᱢᱚᱱ ᱡᱷᱚᱛᱚ ᱥᱟᱹᱨᱤ ᱠᱟᱛᱷᱟ ᱠᱚ ᱤᱭᱩᱡᱽ ᱢᱟ ᱮᱸᱰᱮᱠᱷᱟᱱ ᱥᱟᱱᱟᱢ ᱫᱤᱥᱚᱢ ᱦᱚᱲ ᱠᱚ ᱯᱟᱹᱛᱭᱟᱹᱣ ᱥᱟᱹᱨᱤ ᱨᱮᱠᱚ ᱛᱟᱦᱮᱱᱟ ᱟᱨ ᱵᱟᱝᱠᱷᱟᱱ ᱫᱚ ᱮᱢᱱᱤ ᱛᱮᱜᱮ ᱡᱟᱦᱟᱸᱭ ᱦᱚᱭᱛᱳ ᱱᱩᱠᱩ ᱦᱮᱸ ᱠᱷᱚᱵᱚᱨ ᱠᱚ ᱦᱚᱭᱛᱳ ᱠᱚ ᱨᱟᱠᱟᱵ ᱮᱫᱟ ᱠᱤᱪᱷᱩ ᱫᱚ ᱟᱹᱰᱤᱜᱟᱱ ᱜᱮ ᱮᱲᱮ ᱠᱟᱛᱷᱟ ᱟᱹᱰᱤᱜᱟᱱ ᱥᱟᱹᱨᱤ ᱠᱟᱛᱷᱟ ᱱᱚᱝᱠᱟ ᱫᱚ ᱟᱞᱚ ᱦᱩᱭᱩᱜᱼᱢᱟ ᱟᱨᱠᱤ